ᱦᱟᱹᱠᱩ ᱥᱟᱵ ᱡᱤᱵᱤᱠᱟ ᱞᱮᱠᱟᱛᱮ ᱥᱚᱨᱠᱟᱨ ᱴᱷᱮᱱ ᱠᱷᱚᱱ ᱜᱚᱲᱚ ᱞᱟᱹᱠᱛᱤ ᱜᱮᱭᱟ ᱡᱮᱢᱚᱱ ᱜᱚᱲᱚ ᱫᱚ ᱪᱮᱫ ᱞᱮᱠᱟ ᱥᱚᱢᱩᱫᱽᱫᱩᱨᱩ ᱟᱵᱚᱣᱟ ᱡᱮ ᱫᱤᱱ ᱤᱭᱟᱹ ᱛᱟᱸᱦᱮᱱᱟ ᱠᱷᱟᱨᱟᱯ ᱛᱟᱸᱦᱮᱱᱟ ᱤᱱ ᱦᱤᱞᱳᱜ ᱥᱚᱨᱠᱟᱨ ᱦᱚᱛᱮᱛᱮ ᱠᱳ ᱥᱚᱢᱩᱫᱽᱫᱩᱨᱩ ᱪᱟᱞᱟᱜ ᱮ ᱢᱟᱱᱟ ᱛᱟᱸᱦᱮᱱᱟ ᱚᱱᱟ ᱦᱚᱛᱮᱛᱮ ᱡᱮᱫᱤᱱ ᱡᱮᱫᱤᱱ ᱵᱟᱠᱚ ᱠᱟᱹᱢᱤᱚᱭᱟ ᱚᱱᱟ ᱦᱚᱛᱮᱛᱮ ᱩᱱᱠᱩ ᱥᱚᱨᱠᱟᱨ ᱴᱷᱮᱡ ᱠᱷᱚᱱ ᱠᱟᱹᱣᱰᱤ ᱮᱢ ᱠᱟᱛᱮᱜ ᱜᱚᱲᱚ ᱫᱟᱲᱮ ᱟᱠᱚᱣᱟ ᱟᱨᱮᱥ ᱟᱨᱮ ᱥᱟᱦᱟᱡᱡᱚ ᱫᱟᱲᱮ ᱟᱠᱚᱣᱟ